ᱟᱞᱮ ᱫᱚᱞᱮ ᱥᱚᱨᱦᱟᱭᱚᱜᱼᱟ ᱟᱭᱢᱟ ᱜᱚᱴᱟᱝ ᱯᱚᱨᱚᱵᱽ ᱨᱮ ᱢᱮᱱᱟᱜ ᱛᱟᱞᱮᱭᱟ ᱯᱮᱲᱟ ᱦᱚᱲ ᱠᱚᱠᱚ ᱦᱤᱡᱩᱜᱼᱟ ᱟᱨ ᱞᱮ ᱯᱤᱴᱷᱟᱹᱭᱟ ᱡᱤᱞ ᱯᱤᱴᱷᱟᱹ ᱥᱩᱠᱨᱤ ᱡᱤᱞ ᱠᱚᱞᱮ ᱯᱤᱴᱷᱟᱹᱭᱟ ᱯᱮᱲᱟ ᱦᱚᱲ ᱠᱚ ᱢᱤᱫ ᱥᱚᱸᱜᱮ ᱛᱮᱞᱮ ᱡᱚᱢᱟ ᱫᱩᱲᱩᱵ ᱯᱟᱱᱛᱮ ᱠᱟᱛᱮ ᱵᱟᱦᱟ ᱥᱚᱨᱦᱟᱭ ᱵᱚᱪᱷᱚᱨ ᱫᱤᱱ ᱨᱮᱞᱮ ᱧᱟᱯᱟᱢᱟ ᱵᱟᱦᱟ ᱫᱚᱞᱮ ᱯᱟᱛᱲᱟ ᱯᱤᱴᱷᱟᱹᱭᱟ ᱟᱨ ᱥᱚᱨᱦᱟᱭ ᱨᱮᱦᱚᱸᱞᱮ ᱯᱟᱛᱲᱟ ᱯᱤᱴᱷᱟᱹᱭᱟ ᱡᱤᱞ ᱯᱤᱴᱷᱟᱹᱠᱚ ᱟᱨ ᱢᱚᱠᱚᱨ ᱨᱮᱫᱚᱞᱮ ᱜᱩᱲ ᱯᱤᱴᱷᱟᱹᱭᱟ ᱩᱱᱫᱤ ᱯᱤᱴᱷᱟᱹᱭᱟ ᱟᱨ ᱫᱩᱞ ᱯᱤᱴᱷᱟᱹᱭᱟᱞᱮ ᱟᱨ ᱥᱟᱠᱨᱟ ᱤᱭᱟᱹ ᱥᱟᱦᱟ ᱞᱩᱰᱟᱹ ᱨᱮᱫᱚᱞᱮ ᱰᱩᱸᱵᱩᱜ ᱯᱤᱴᱷᱟᱹᱭᱟ ᱯᱟᱛᱲᱟ ᱯᱤᱴᱷᱟᱹ ᱦᱚᱸᱞᱮ ᱯᱟᱛᱲᱟ ᱯᱤᱴᱷᱟᱹᱭ ᱜᱮᱭᱟ ᱟᱨ ᱰᱩᱸᱵᱩᱜ ᱯᱤᱴᱷᱟᱹ ᱦᱚᱸᱞᱮ ᱰᱩᱸᱵᱩᱜ ᱯᱤᱴᱷᱟᱹᱭ ᱜᱮᱭᱟ ᱡᱚᱢ ᱡᱚ ᱟᱨ ᱢᱤᱫ ᱥᱚᱸᱜᱮ ᱛᱮᱞᱮ ᱦᱚᱯᱚᱱ ᱮᱨᱟ ᱠᱚᱠᱚ ᱦᱤᱡᱩᱜ ᱛᱟᱞᱮᱭᱟ ᱢᱤᱫ ᱥᱚᱸᱜᱮᱛᱮᱞᱮ ᱡᱚᱢᱟ ᱢᱤᱫ ᱥᱚᱸᱜᱮᱛᱮ ᱫᱚᱢᱮ ᱨᱟᱹᱥᱠᱟᱹ ᱜᱮᱞᱮ ᱛᱟᱦᱮᱱᱟ ᱵᱚᱪᱷᱚᱨ ᱵᱚᱪᱷᱚᱨ ᱞᱮ ᱯᱚᱨᱚᱵᱟ ᱛᱤᱱᱟᱹᱜ ᱢᱚᱡᱽ ᱟᱨ ᱟᱭᱢᱟ ᱫᱤᱱ ᱯᱚᱨᱮᱞᱮ ᱵᱚᱪᱷᱚᱨ ᱜᱮᱞᱮ ᱤᱭᱟᱹᱭᱟ ᱟᱨ ᱥᱚᱨᱦᱟᱭ ᱠᱚᱞᱮ ᱮᱱᱮᱡᱼᱟ ᱛᱩᱢᱫᱟᱜ ᱴᱟᱢᱟᱠ ᱞᱮ ᱨᱩᱭᱟ ᱛᱤᱱᱟᱹᱜ ᱨᱟᱹᱥᱠᱟᱹ ᱵᱩᱡᱩᱜᱼᱟ ᱡᱚᱢ ᱡᱚᱢᱟᱴ ᱞᱮ ᱮᱱᱮᱡᱼᱟ ᱟᱨ ᱵᱟᱦᱟ ᱦᱚᱸᱞᱮ ᱮᱱᱮᱡ ᱜᱮᱭᱟ ᱯᱚᱨᱚᱵᱽ ᱞᱮ ᱢᱟᱱᱟᱣᱟ ᱟᱨ ᱞᱮ ᱞᱮ ᱚᱱᱟ ᱠᱚᱜᱮ ᱡᱤᱞ ᱯᱤᱴᱷᱟᱹᱭᱟᱞᱮ ᱰᱩᱸᱵᱩᱜ ᱯᱤᱴᱷᱟᱹ ᱞᱮᱴᱚᱭᱟᱞᱮ ᱯᱮᱲᱟ ᱦᱚᱲ ᱠᱚᱠᱚ ᱦᱤᱡᱩᱜᱼᱟ ᱜᱟᱛᱮ ᱯᱟᱱᱛᱮ ᱠᱟᱛᱮᱫ ᱞᱮ ᱡᱚᱢᱟ ᱛᱤᱱᱟᱹᱜ ᱢᱚᱡᱽ